ᱦᱮᱞᱳ ᱦᱮᱸ ᱟᱢ ᱫᱚ ᱵᱮᱝᱠ ᱤᱥᱴᱮᱴ ᱵᱮᱝᱠ ᱨᱮᱱ ᱢᱮᱱᱮᱡᱟᱨ ᱠᱟᱱ ᱜᱮᱭᱟᱢ ᱚᱸᱻ ᱤᱧ ᱫᱚ ᱱᱚᱝᱠᱟ ᱟᱞᱚᱢᱯᱩᱨ ᱥᱮᱡ ᱠᱷᱚᱡ ᱤᱧ ᱨᱚᱲ ᱮᱫᱟ ᱨᱚᱲᱫᱟᱹᱧ ᱡᱮ ᱱᱤᱭᱟᱹ ᱜᱮ ᱡᱮ ᱤᱧ ᱢᱟᱱᱮ ᱞᱟᱦᱟ ᱛᱮᱢᱟ ᱮᱠᱟᱣᱩᱱᱴᱤᱧ ᱠᱚᱨᱟᱣ ᱞᱮᱫ ᱛᱚ ᱠᱚᱨᱟᱣ ᱠᱟᱛᱮ ᱱᱤᱛᱳᱜ ᱢᱟᱱᱮ ᱵᱚᱱᱫᱚ ᱥᱟᱱᱟᱹᱧ ᱠᱟᱱᱟ ᱦᱮᱸ ᱟᱯᱮᱭᱟᱜ ᱵᱮᱝᱠ ᱨᱮᱜᱮ ᱱᱤᱛᱳᱜ ᱫᱚ ᱵᱟᱝ ᱢᱟᱱᱮ ᱵᱚᱱᱫᱚ ᱥᱟᱱᱟᱧ ᱠᱟᱱᱟ ᱟᱨ ᱚᱱᱟ ᱮᱠᱟᱣᱩᱱᱴ ᱫᱚ ᱟᱨ ᱵᱟᱹᱧ ᱵᱮᱵᱚᱦᱟᱨᱟ ᱠᱟᱨᱚᱱ ᱫᱚ ᱦᱩᱭᱩᱜ ᱠᱟᱱᱟ ᱢᱟᱱᱮ ᱥᱟᱺᱜᱤᱧ ᱜᱮᱭᱟ ᱛᱚ ᱤᱧ ᱪᱟᱞᱟᱜ ᱦᱟᱹᱡᱩᱜ ᱤᱧ ᱚᱥᱩᱵᱤᱛᱟᱜ ᱠᱟᱱᱟ ᱥᱮ ᱥᱟᱠᱷᱟ ᱦᱚᱸ ᱥᱟᱺᱜᱤᱧ ᱨᱮᱜᱮ ᱯᱟᱲᱟᱜ ᱠᱟᱱᱟ ᱚᱱᱟ ᱠᱟᱨᱚᱱᱟᱜ ᱛᱮ ᱤᱧ ᱫᱚ ᱵᱚᱱᱫᱚ ᱥᱟᱱᱟᱧ ᱠᱟᱱᱟ ᱟᱞᱮ ᱫᱚᱞᱮ ᱛᱟᱦᱮᱱᱚᱜ ᱠᱟᱱᱟ ᱟᱞᱟᱢᱯᱩᱨ ᱨᱮ ᱟᱫᱚ ᱮᱱᱦᱚᱸ ᱤᱧ ᱥᱟᱺᱜᱤᱧ ᱧᱚᱜ ᱤᱧ ᱦᱩᱭᱩᱜᱚᱜ ᱠᱟᱱᱟ ᱚᱱᱟ ᱤᱭᱟᱹᱛᱮ ᱞᱟᱦᱟᱛᱮ ᱡᱚᱠᱷᱚᱱ ᱱᱟᱣᱟ ᱱᱟᱣᱟ ᱡᱚᱠᱷᱚᱱ ᱮᱠᱟᱣᱩᱱᱴᱤᱧ ᱠᱷᱩᱞᱟᱹᱣ ᱠᱮᱫᱟ ᱛᱚᱠᱷᱚᱱ ᱥᱩᱫ ᱦᱚᱸ ᱧᱟᱢ ᱧᱚᱜᱚᱜ ᱠᱟᱱ ᱛᱟᱦᱮᱱᱟ ᱱᱤᱛᱳᱜ ᱯᱩᱨᱟᱹ ᱮᱠᱫᱚᱢ ᱪᱮᱫ ᱦᱚᱸ ᱥᱩᱫᱽᱜᱮ ᱵᱟᱝ ᱧᱟᱢᱚᱜ ᱠᱟᱱᱟ ᱱᱤᱛᱳᱜ ᱚᱱᱟ ᱤᱭᱟᱹ ᱛᱮ ᱤᱧ ᱤᱧ ᱵᱚᱱᱫᱚᱧ ᱢᱮᱱ ᱮᱫᱟ ᱠᱤᱱᱛᱩ ᱤᱧ ᱮᱱᱦᱚᱸ ᱢᱟᱱᱮ ᱚᱱᱟ ᱮᱠᱟᱣᱩᱱᱴ ᱵᱚᱱᱫᱚ ᱥᱟᱱᱟᱹᱧ ᱠᱟᱱᱟ ᱛᱚ ᱤᱧ ᱵᱚᱱᱫᱚ ᱫᱟᱲᱮᱭᱟᱜᱼᱟ ᱥᱮ ᱵᱟᱝ ᱚᱱᱟ ᱞᱟᱹᱭᱟᱹᱧ ᱢᱮ ᱪᱮᱫᱟᱜ ᱵᱟᱹᱧ ᱧᱟᱢᱟ ᱤᱧᱟᱹᱜ ᱯᱟᱭᱥᱟ ᱤᱧ ᱵᱟᱹᱧ ᱧᱟᱢᱟ ᱪᱮᱫᱟᱜ ᱠᱟᱨᱚᱱ ᱞᱟᱹᱭ ᱢᱮ ᱟᱫᱚ ᱢᱟᱱᱮ ᱤᱧ ᱪᱟᱞᱟᱜ ᱤᱧ ᱢᱮᱱᱫᱟ ᱛᱚ ᱪᱟᱞᱟᱣ ᱠᱟᱛᱮ ᱤᱧ ᱪᱮᱫ ᱠᱚ ᱡᱤᱱᱤᱥ ᱞᱟᱜᱟᱣᱟᱹᱧᱟᱹ ᱡᱮ ᱤᱧ ᱵᱚᱱᱫᱚᱭ ᱞᱟᱹᱜᱤᱫ ᱤᱧᱟᱹᱜ ᱰᱚᱠᱚᱢᱮᱱᱥ ᱚᱸᱻ ᱴᱷᱤᱠᱜᱮᱭᱟ ᱛᱟᱦᱚᱞᱮ ᱤᱧ ᱥᱳᱢᱵᱟᱨ ᱨᱮ ᱪᱟᱞᱟᱜ ᱤᱧ ᱢᱮᱱ ᱮᱫᱟ ᱥᱳᱢ ᱵᱟᱨ ᱨᱮᱧ ᱪᱟᱞᱟᱣ ᱞᱮᱱᱠᱷᱟᱡ ᱦᱩᱭᱩᱜ ᱜᱮᱭᱟ ᱛᱚ ᱚᱸᱻ ᱟᱪᱪᱷᱟ ᱴᱷᱤᱠᱜᱮᱭᱟ ᱩᱱ ᱦᱤᱞᱳᱜ ᱜᱮ ᱤᱧ ᱥᱮᱴᱮᱨᱚᱜ ᱠᱟᱱᱟ ᱴᱷᱤᱠᱜᱮᱭᱟ ᱦᱮᱢᱟ ᱴᱷᱤᱠ ᱴᱷᱤᱠᱜᱮᱭᱟ ᱢᱟ ᱛᱟᱞᱚᱦᱮ ᱫᱚᱦᱚᱭ ᱫᱟᱹᱧ